ᱟᱞᱮᱭᱟᱜ ᱯᱚᱱᱚᱛ ᱨᱮ ᱞᱟᱠᱪᱟᱨ ᱨᱮᱭᱟᱜ ᱩᱯᱨᱩᱢ ᱨᱮ ᱥᱟᱱᱛᱟᱲᱤ ᱯᱟᱹᱨᱥᱤ ᱫᱚ ᱟᱭᱢᱟ ᱮᱱᱮᱢ ᱮ ᱫᱚᱦᱚ ᱟᱠᱟᱫᱟ ᱡᱮᱢᱚᱱ ᱥᱟᱱᱛᱟᱲᱤ ᱚᱞ ᱪᱤᱠᱤ ᱡᱟᱦᱟᱸ ᱯᱟᱹᱨᱥᱤ ᱢᱮᱱᱟᱜᱼᱟ ᱚᱱᱟ ᱫᱚ ᱜᱤᱫᱽᱨᱟᱹ ᱟᱵᱚ ᱦᱚᱲ ᱜᱤᱫᱽᱨᱟᱹ ᱯᱟᱹᱨᱥᱤ ᱟᱹᱰᱤ ᱩᱥᱟᱹᱨᱟ ᱜᱮᱠᱚ ᱪᱮᱫ ᱜᱮᱭᱟ ᱟᱨ ᱚᱱᱟ ᱪᱮᱫ ᱠᱟᱛᱮ ᱟᱠᱚᱣᱟᱜ ᱡᱟᱦᱟᱸ ᱟᱵᱚᱭᱟᱜ ᱵᱷᱟᱥᱟ ᱡᱟᱦᱟᱸ ᱢᱮᱱᱟᱜᱼᱟ ᱥᱟᱱᱛᱟᱲᱤ ᱵᱷᱟᱥᱟ ᱚᱱᱟ ᱟᱹᱰᱤ ᱩᱥᱟᱹᱨᱟ ᱠᱚ ᱪᱮᱫ ᱟ ᱟᱨ ᱚᱱᱟ ᱚᱞ ᱠᱟᱛᱮ ᱠᱚ ᱥᱚᱫᱚᱨ ᱫᱟᱲᱮᱭᱟᱜᱼᱟ